ᱫᱤᱠᱩ ᱵᱟᱵᱩᱡ ᱚᱠᱟ ᱠᱚᱨᱮᱢ ᱛᱟᱦᱮᱱ ᱠᱟᱱᱟ ᱱᱮᱛᱟᱨ ᱧᱟᱯᱟᱢ ᱦᱚᱸ ᱵᱟᱞᱟᱝ ᱧᱟᱯᱟᱢ ᱠᱟᱱ ᱫᱚ ᱪᱮᱫ ᱞᱮᱠᱟ ᱠᱟᱢ ᱤᱧᱜᱮ ᱤᱧᱜᱮ ᱤᱧᱜᱮ ᱪᱮᱫ ᱞᱮᱠᱟ ᱱᱤᱛᱚᱜ ᱠᱟᱹᱢᱤ ᱠᱚ ᱚᱠᱟᱠᱚᱨᱮ ᱪᱟᱞᱟ ᱠᱟᱱᱟ ᱥᱮ ᱵᱟᱝ ᱜᱮᱛᱟᱢ ᱵᱮᱥ ᱜᱮ ᱪᱟᱞᱟ ᱠᱟᱱᱟ ᱥᱮ ᱠᱟᱹᱡ ᱦᱟᱡᱟ ᱵᱩᱡᱟᱹ ᱫᱷᱟᱨᱟ ᱟᱨ ᱞᱮᱵᱟᱨ ᱠᱚᱛᱟᱢ ᱥᱮᱫᱟᱭ ᱞᱮᱠᱟ ᱜᱮ ᱢᱮᱱᱟ ᱠᱚᱣᱟ ᱥᱟᱸᱜᱮ ᱧᱚᱜ ᱜᱮ ᱟᱪᱪᱷᱟ ᱟᱪᱷᱟ ᱟᱪᱷᱟ ᱟᱫᱚ ᱯᱮ ᱚᱸᱰᱮᱱᱟᱜ ᱠᱟᱹᱢᱤᱯᱮ ᱥᱟᱹᱛ ᱡᱟᱨᱣᱟᱭᱮᱫᱟ ᱥᱮ ᱟᱹᱣᱨᱤ ᱜᱮ ᱟᱪᱪᱷᱟ ᱟᱪᱪᱷᱟ ᱚᱱᱠᱟ ᱫᱚ ᱟᱨᱦᱚᱢ ᱢᱤᱫ ᱡᱟᱭᱜᱟ ᱨᱮ ᱠᱟᱹᱢᱤ ᱦᱩᱱᱟᱹᱝ ᱢᱮᱱᱟᱼᱟ ᱟᱫᱚ ᱚᱱᱟ ᱢᱮᱱ ᱛᱮᱜᱤᱧ ᱯᱷᱳᱱᱟᱢ ᱠᱟᱱᱟ ᱚᱸᱰᱮᱱᱟᱜ ᱠᱟᱹᱢᱤ ᱦᱚᱸ ᱛᱟᱞᱟᱝ ᱟᱢ ᱜᱮᱢ ᱧᱮᱞᱟ ᱦᱩᱱᱟᱹᱝ ᱠᱟᱹᱢᱤ ᱫᱚ ᱱᱚᱜᱼᱚᱭ ᱡᱟᱦᱟᱸ ᱱᱤᱛᱚᱜ ᱪᱚᱞᱚᱛ ᱱᱟᱝ ᱨᱮ ᱢᱮᱱᱟᱜᱼᱟ ᱚᱲᱟᱜ ᱫᱩᱣᱟᱹᱨ ᱵᱮᱱᱟ ᱵᱤᱱᱤ ᱠᱚᱜᱮ ᱦᱳᱭ ᱦᱳᱭ ᱟᱨ ᱟᱢᱨᱮᱱ ᱢᱟ ᱥᱟᱸᱜᱮ ᱞᱮᱵᱟᱨ ᱛᱟᱢ ᱠᱩᱲᱤ ᱠᱚᱲᱟ ᱢᱮᱱᱟ ᱠᱚᱣᱟ

ᱟᱨ ᱠᱟᱹᱣᱰᱤ ᱠᱚᱨᱮᱱᱟᱜ ᱡᱟᱦᱟᱱᱟᱜ ᱚᱥᱩᱵᱤᱫᱷᱟ ᱠᱚᱫᱚ ᱵᱟᱭ ᱦᱩᱭᱩᱜᱼᱟ ᱚᱱᱟᱫᱚ ᱡᱟᱦᱟᱸ ᱱᱤᱛᱚᱜ ᱥᱚᱨᱠᱟᱨᱟᱜ ᱢᱮᱱᱟ ᱟᱱᱦᱟᱜ ᱪᱟᱞᱟᱜ ᱠᱟᱱᱟ ᱥᱚᱨᱠᱟᱨ ᱨᱮᱴ ᱛᱮᱜᱮ ᱠᱟᱹᱣᱰᱤ ᱠᱚᱫᱚ ᱧᱟᱢᱚᱜᱼᱟ ᱟᱫᱚ ᱠᱟᱹᱢᱤ ᱫᱚ ᱰᱷᱮᱨ ᱫᱤᱱ ᱜᱮ ᱪᱟᱞᱟᱜᱼᱟ ᱱᱚᱸᱰᱮ ᱥᱮᱬᱟ ᱜᱮ ᱱᱟᱦᱟᱜ ᱵᱮᱱᱟ ᱠᱟᱱᱟ ᱦᱳᱭ ᱦᱳᱭ ᱦᱳᱭ ᱦᱳᱭ ᱦᱳᱭ ᱦᱳᱭ ᱟᱨ ᱚᱱᱟ ᱢᱮᱱᱛᱮᱜᱤᱧ ᱟᱢᱤᱧ ᱢᱮᱛᱟᱢ ᱠᱟᱱᱟ ᱪᱤᱠᱟᱹᱛᱮ ᱩᱱᱟᱹᱜ ᱫᱤᱱ ᱠᱷᱚᱱ ᱟᱢᱟᱜ ᱠᱟᱹᱢᱤ ᱪᱟᱞᱟ ᱠᱟᱱᱟ ᱟᱨ ᱱᱤᱛ ᱫᱷᱟᱹᱨᱤᱡ ᱛᱮ ᱚᱠᱟᱨᱮᱦᱚᱸ ᱟᱛᱨᱟ ᱯᱟᱛᱨᱟ ᱪᱮ ᱚᱥᱩᱵᱤᱫᱷᱟ ᱫᱚ ᱵᱟᱭ ᱦᱩᱭ ᱠᱟᱱᱟ ᱟᱨ ᱟᱵᱚᱣᱟᱜ ᱧᱩᱛᱩᱢ ᱦᱚᱸ ᱠᱟᱛᱷᱟ ᱫᱚ ᱟᱵᱚᱣᱟᱜ ᱧᱩᱛᱩᱢ ᱦᱚᱸ ᱱᱤᱛ ᱫᱷᱟᱹᱨᱤᱡ ᱛᱮ ᱵᱟᱭ ᱵᱚᱫᱽᱱᱟᱢ ᱟᱠᱟᱱᱟ ᱡᱮ ᱯᱷᱟᱞᱱᱟ ᱛᱮᱠᱚ ᱠᱟᱹᱢᱤ ᱠᱚ ᱦᱟᱛᱟᱣ ᱞᱮᱫᱼᱟ ᱟᱛᱨᱟ ᱯᱟᱛᱨᱟ ᱠᱟᱛᱮ ᱠᱚ ᱵᱟᱹᱜᱤᱭᱟᱫᱟ ᱱᱤᱛ ᱫᱷᱟᱹᱨᱤᱡ ᱛᱮ ᱚᱱᱠᱟ ᱵᱟᱭ ᱦᱩᱭ ᱟᱠᱟᱱᱟ ᱟᱫᱚ ᱚᱱᱟᱛᱤᱧ ᱢᱮᱛᱟᱢ ᱠᱟᱱᱟ ᱚᱸᱰᱮ ᱱᱟᱜ ᱠᱟᱹᱢᱤ ᱦᱚᱸ ᱟᱢ ᱜᱮ ᱧᱮᱱ ᱢᱮ ᱱᱟᱦᱟᱜ

ᱦᱳᱭ ᱦᱳᱭ ᱦᱳᱭ ᱟᱨ ᱟᱢ ᱨᱮᱱ ᱞᱮᱵᱟᱨ ᱠᱚᱦᱚᱸ ᱛᱟᱢ ᱟᱹᱰᱤ ᱠᱚ ᱡᱩᱞᱩᱝᱼᱟ ᱦᱳᱭ ᱦᱳᱭ ᱟᱫᱚ ᱚᱱᱟᱜᱮ ᱦᱳᱭ ᱦᱳᱭ ᱦᱳᱭ ᱱᱚᱣᱟ ᱱᱚᱸᱰᱮ ᱱᱟᱜ ᱫᱚ ᱦᱟᱸᱜ ᱴᱷᱟᱹᱣᱠᱟᱹ ᱴᱷᱤᱠ ᱟᱠᱟᱱᱟ ᱠᱷᱟᱹᱞᱤ ᱟᱯᱮ ᱡᱟᱦᱟᱸᱨᱮ ᱠᱟᱹᱢᱤ ᱪᱟᱞᱟ ᱠᱟᱱᱟ ᱚᱱᱟᱯᱮ ᱯᱩᱨᱟᱹᱣ ᱠᱮᱫ ᱠᱷᱟᱱ ᱜᱮ ᱟᱢ ᱱᱚᱸᱰᱮ ᱠᱷᱟᱹᱞᱤ ᱦᱤᱡᱩ ᱢᱮ ᱢᱤᱫ ᱫᱤᱱ ᱦᱮᱥᱮ ᱟᱨ ᱩᱱᱟᱹᱝ ᱤᱫᱤ ᱢᱮᱭᱟ ᱚᱸᱰᱮ ᱡᱟᱭᱜᱟ ᱡᱟᱦᱟᱸ ᱨᱮ ᱱᱟᱦᱟᱜ ᱠᱟᱹᱢᱤ ᱦᱩᱭᱩᱜᱼᱟ ᱦᱳᱭ ᱟᱨ ᱟᱢ ᱨᱮᱱ ᱞᱮᱵᱟᱨ ᱠᱚ ᱟᱹᱜᱩ ᱠᱚᱢᱮ ᱚᱠᱟ ᱦᱤᱞᱳ ᱠᱷᱚᱱ ᱯᱮ ᱚᱸᱰᱮ ᱠᱟᱹᱢᱤ ᱯᱮ ᱮᱛᱚᱦᱚᱵᱟ ᱟᱨ ᱚᱱᱟ ᱠᱟᱹᱢᱤ ᱮᱠᱫᱚ ᱩᱨᱟᱹᱞ ᱩᱛᱟᱹᱨ ᱚᱜᱼᱟ ᱚᱱᱟ ᱢᱮᱱᱛᱮᱜᱮ ᱟᱢᱤᱧ ᱯᱷᱳᱱᱟᱢ ᱠᱟᱱᱟ ᱤᱧ ᱫᱩᱧ ᱢᱮᱱᱮᱫᱼᱟ ᱯᱟᱪᱷᱮ ᱠᱟᱹᱢᱤ ᱠᱚ ᱵᱟᱭ ᱪᱟᱞᱟ ᱠᱟᱱᱟ ᱪᱚ ᱚᱱᱟᱛᱤᱧ ᱢᱮᱱᱮᱫᱼᱟ ᱛᱟᱦᱮᱫ ᱟᱫ ᱚᱸᱰᱮ ᱯᱮ ᱢᱮᱱᱮ ᱟᱢ ᱯᱩᱨᱟᱹᱣ ᱡᱟᱨᱣᱟ ᱠᱟᱱᱟ ᱦᱳᱭ ᱚᱸᱰᱮ ᱫᱚ ᱟᱛᱨᱟ ᱯᱟᱛᱨᱟ ᱠᱟᱛᱮ ᱟᱞᱚᱯᱮ ᱵᱟᱹᱜᱤᱭᱟᱜᱼᱟ ᱚᱸᱰᱮᱱᱟᱜ ᱯᱩᱨᱟᱹᱣ ᱚᱴᱚ ᱠᱟᱜ ᱯᱮ ᱟᱨ ᱦᱮᱡ ᱜᱚᱫᱚ ᱢᱮ ᱟᱨ ᱚᱱᱟ ᱠᱚ ᱱᱟᱦᱟᱜ ᱧᱮᱞ ᱟᱹᱜᱩᱭᱟᱞᱟᱝ ᱟᱨ ᱱᱚᱸᱰᱮᱱᱟᱜ ᱠᱟᱹᱢᱤ ᱦᱚᱸ ᱩᱨᱟᱹᱞᱚᱜᱼᱟ ᱦᱮᱸ ᱴᱷᱤᱠ ᱜᱮᱭᱟ ᱛᱚᱵᱮ ᱢᱟ ᱴᱷᱤᱠ ᱴᱷᱤᱠ